ᱤᱧ ᱢᱤᱫ ᱴᱮᱱ ᱦᱮᱰᱯᱷᱳᱱ ᱤᱧ ᱦᱟᱛᱟᱣ ᱞᱮᱫᱟ ᱛᱳ ᱚᱱᱟ ᱦᱮᱰᱯᱷᱳᱱ ᱨᱮ ᱴᱷᱤᱠ ᱢᱚᱛᱚ ᱪᱟᱨᱡ ᱵᱟᱝ ᱛᱟᱸᱦᱮᱱ ᱠᱟᱱ ᱛᱟᱦᱮᱱᱟ ᱟᱨ ᱚᱱᱟ ᱦᱮᱰᱯᱷᱳᱱ ᱨᱮᱭᱟᱜ ᱥᱟᱣᱩᱱᱰ ᱦᱚᱸ ᱢᱚᱸᱡᱽ ᱵᱟᱝ ᱟᱸᱡᱚᱢᱚᱜ ᱠᱟᱱ ᱛᱟᱸᱦᱮᱜ ᱛᱳ ᱤᱧ ᱚᱱᱟ ᱦᱮᱰᱯᱷᱳᱱ ᱤᱭᱟᱹᱛᱤᱧ ᱵᱮᱡᱟᱨ ᱞᱮᱱᱟ ᱚᱱᱟ ᱦᱮᱰᱯᱷᱳᱱ ᱤᱧ ᱨᱩᱣᱟᱹᱲᱤᱧ ᱢᱚᱱᱮᱭᱮᱫ ᱠᱟᱱ ᱛᱟᱦᱮᱱᱟ ᱚᱱᱟ ᱦᱚᱸ ᱵᱟᱝ ᱦᱩᱭ ᱞᱮᱱᱟ